ᱦᱮᱞᱳ ᱦᱮᱸ ᱢᱮᱱᱫᱟᱹᱧ ᱟᱹᱱᱟᱹᱲᱤᱜᱮ ᱱᱟᱢᱵᱟᱨᱤᱧ ᱧᱮᱞ ᱠᱮᱫᱟ ᱛᱚ ᱚᱠᱟ ᱠᱷᱚᱱ ᱮᱢ ᱢᱮᱱ ᱮᱫᱟ ᱚᱻ ᱴᱷᱮᱱ ᱠᱷᱚᱱ ᱤᱧ ᱴᱷᱮᱱ ᱫᱚ ᱟᱭᱢᱟ ᱜᱚᱴᱮᱱ ᱢᱟᱞ ᱢᱮᱱᱟᱜᱼᱟ ᱢᱟᱱᱮ ᱪᱮᱫ ᱠᱚ ᱪᱮᱫ ᱪᱮᱫ ᱠᱚ ᱛᱩᱞᱟᱹᱣ ᱮᱢ ᱢᱮᱱ ᱮᱫᱟ ᱡᱚᱛᱚ ᱞᱮᱠᱟ ᱡᱚᱛᱚ ᱨᱚᱠᱚᱢᱟᱜ ᱢᱮᱱᱟᱜᱼᱟ ᱦᱮᱸ ᱦᱮᱸ ᱡᱚᱛᱚᱜᱮ ᱧᱟᱢᱚᱜᱼᱟ ᱢᱚᱭᱫᱟ ᱟᱴᱟ ᱫᱚ ᱱᱚᱝᱠᱟ ᱠᱷᱩᱞᱟᱹᱮᱣᱟᱜ ᱮᱢ ᱠᱤᱨᱤᱧᱟ ᱥᱮ ᱱᱚᱝᱠᱟ ᱯᱮᱠᱮᱴᱟᱜ

ᱢᱚᱡᱽᱜᱮ ᱦᱮᱸ ᱟᱫᱚ ᱯᱮᱠᱮᱴᱟᱜ ᱫᱚ ᱫᱟᱢ ᱦᱩᱭᱩᱜ ᱫᱟᱢ ᱦᱩᱭ ᱫᱟᱲᱮᱭᱟᱜᱼᱟ ᱱᱚᱝᱠᱟ ᱥᱟᱴ ᱥᱳᱛᱛᱳᱨ ᱴᱟᱠᱟ ᱯᱮᱠᱮᱴᱟᱜ ᱢᱤᱫ ᱯᱮᱠᱮᱴ ᱜᱮ ᱱᱚᱝᱠᱟ ᱟᱨ ᱠᱷᱩᱞᱟᱹᱣᱟᱜ ᱮᱢ ᱠᱤᱨᱤᱧ ᱠᱷᱟᱱ ᱫᱚ ᱚᱱᱟ ᱫᱚ ᱠᱚᱢ ᱧᱚᱜ ᱠᱮᱡᱤ ᱨᱮ ᱵᱟᱨᱚ ᱢᱮᱱᱟᱜᱼᱟ ᱵᱟᱨᱚ ᱴᱟᱠᱟ ᱠᱮᱡᱤ ᱦᱮᱸ ᱯᱟᱯᱚᱲ ᱦᱚᱸ ᱦᱮᱸ ᱡᱚᱛᱚᱜᱮ ᱧᱟᱢᱚᱜᱼᱟ ᱠᱤᱪᱷᱩ ᱪᱷᱟᱲ ᱤᱧ ᱮᱢ ᱢᱮᱭᱟ ᱦᱮᱡ ᱞᱮᱱ ᱢᱮᱥᱮ ᱢᱟᱞ ᱛᱩᱞᱟᱹᱣ ᱤᱫᱤᱢᱮ ᱟᱫᱚ ᱠᱤᱪᱷᱩ ᱪᱷᱟᱲ ᱤᱧ ᱮᱢ ᱢᱮᱭᱟ ᱡᱮ ᱡᱮᱫᱟᱢ ᱢᱮᱱᱟᱜᱼᱟ ᱤᱱᱟᱹ ᱫᱟᱢ ᱛᱮᱫᱚ ᱟᱪᱪᱷᱟ ᱵᱟᱹᱧ ᱮᱢᱟᱢᱟ ᱟᱢᱫᱚ ᱦᱳᱴᱮᱞ ᱨᱮᱱ ᱢᱤᱫᱴᱮᱱ ᱡᱚᱢᱟᱜ ᱮᱢ ᱵᱮᱱᱟᱣᱟᱢ ᱟᱠᱷᱨᱤᱧᱟᱢ ᱟᱢ ᱰᱮᱞᱤ ᱱᱚᱝᱠᱟ ᱤᱧᱴᱷᱮᱱ ᱠᱷᱚᱱ ᱜᱮᱢ ᱵᱟᱡᱟᱨ ᱤᱫᱤᱭᱟ ᱚᱱᱟ ᱦᱤᱥᱟᱹᱵᱛᱮ ᱟᱢ ᱠᱤᱪᱷᱩ ᱪᱷᱟᱲᱤᱧ ᱮᱢᱟᱢᱟ ᱦᱮᱸ ᱡᱚᱛᱚᱜᱮ ᱪᱮᱫᱠᱚ ᱵᱮᱱᱟᱣ ᱮᱢ ᱢᱮᱱ ᱮᱫᱟ ᱡᱚᱛᱚᱜᱮ ᱢᱮᱱᱟᱜᱼᱟ ᱟᱢ ᱦᱤᱡᱩᱜ ᱢᱮ ᱢᱤᱫ ᱫᱤᱱ ᱟᱨ ᱮᱢᱟᱢᱟᱹᱧ ᱪᱮᱫ ᱠᱚ ᱡᱟᱨᱩᱲᱟᱢ ᱠᱟᱱᱟ ᱚᱱᱟ ᱠᱚ

ᱦᱮᱸ ᱴᱷᱤᱠ ᱜᱮᱭᱟ ᱟᱪᱪᱷᱟ ᱟᱪᱪᱷᱟ ᱛᱤᱱᱟᱹᱜ ᱜᱟᱱ ᱵᱟᱝ ᱠᱩᱞᱟᱹᱜᱼᱟ ᱵᱟᱠᱤ ᱛᱮᱦᱚᱸ ᱮᱢᱟᱢᱟᱹᱧ ᱟᱨ ᱛᱟᱭᱚᱢᱛᱮ ᱚᱱᱟ ᱠᱚ ᱟᱠᱷᱨᱤᱧ ᱠᱟᱛᱮᱫ ᱯᱚᱭᱥᱟᱢ ᱤᱢᱟᱹᱧᱟ ᱦᱮᱸ ᱵᱟ ᱴᱷᱤᱠ ᱜᱮᱭᱟ ᱟᱢ ᱡᱚᱠᱷᱚᱱ ᱱᱚᱝᱠᱟᱱ ᱠᱟᱛᱷᱟᱢ ᱮᱢᱟᱫᱤᱧᱟᱹ ᱟᱨ ᱪᱮᱫᱟᱜ ᱚᱱᱟ ᱪᱮᱛᱟᱱ ᱨᱮ ᱴᱮᱱᱥᱚᱱ ᱵᱟᱹᱧ ᱦᱟᱛᱟᱣᱟ ᱦᱮᱸ

ᱦᱮᱸ

ᱟᱨ ᱤᱧᱦᱚᱸ ᱡᱩᱫᱤ ᱵᱟᱨ ᱤᱭᱟᱹ ᱱᱚᱠᱚᱞ ᱢᱟᱞᱤᱧ ᱤᱭᱟᱹ ᱞᱮᱠᱷᱟᱱ ᱵᱮᱵᱥᱟ ᱞᱮᱠᱷᱟᱱ ᱤᱧᱟᱹᱜ ᱦᱚᱸᱢᱟ ᱵᱟᱝ ᱪᱟᱞᱟᱜ ᱛᱤᱧ ᱚᱱᱟᱛᱮ ᱢᱟᱹᱭ ᱱᱚᱝᱠᱟ ᱵᱷᱟᱹᱜᱤ ᱢᱟᱞᱜᱮ ᱢᱮᱱᱟᱜᱼᱟ ᱡᱮᱱᱚ ᱡᱟᱦᱟᱛᱤᱥ ᱵᱟᱠᱚ ᱵᱚᱫᱽᱱᱟᱢ ᱫᱟᱲᱮᱭᱟᱜᱼᱟ ᱫᱚᱠᱟᱱ ᱦᱚᱸ ᱵᱟᱝ ᱱᱩᱭᱟᱜ ᱫᱚᱠᱟᱱ ᱨᱮᱫᱚ ᱱᱚᱝᱠᱟ ᱦᱩᱸᱜᱼᱩ

ᱦᱮᱸ ᱡᱮᱢᱚᱱ ᱡᱚᱸᱰᱨᱟ ᱡᱚᱸᱰᱨᱟ ᱦᱚᱞᱚᱝ ᱟᱹᱰᱤ ᱫᱤᱱ ᱨᱮᱭᱟᱜ ᱚᱱᱟ ᱨᱮᱭᱟᱜ ᱢᱮᱭᱟᱫ ᱪᱟᱵᱟᱣᱟᱠᱟᱱᱟ ᱚᱱᱟ ᱠᱚ ᱤᱧ ᱡᱩᱫᱤ ᱮᱵᱟᱨ ᱚᱱᱟ ᱱᱚᱝᱠᱟ ᱦᱟᱲᱦᱟᱫ ᱠᱟᱱᱟ ᱟᱨ ᱚᱱᱟᱧ ᱮᱢᱟᱢᱟ ᱟᱢ ᱚᱱᱟ ᱵᱮᱱᱟᱣ ᱠᱟᱛᱮᱫ ᱠᱟᱥᱴᱚᱢᱟᱨᱮᱢ ᱮᱢᱟᱣᱟᱠᱚᱣᱟ ᱡᱚᱢ ᱠᱟᱛᱮᱫ ᱟᱢ ᱠᱚ ᱵᱚᱫᱽᱱᱟᱢ ᱢᱮᱭᱟ ᱟᱨ ᱛᱟᱭᱚᱢ ᱛᱮ ᱤᱧ ᱟᱢᱮᱢ ᱢᱤᱛᱟᱹᱧᱟ ᱪᱮᱫ ᱞᱮᱠᱟᱱᱟᱜ ᱢᱟᱞᱮᱢ ᱮᱢᱟᱣᱫᱤᱧᱟ ᱦᱮᱸ

ᱦᱮᱸ ᱴᱷᱤᱠ ᱜᱮᱭᱟ ᱛᱟᱦᱚᱞᱮ ᱦᱤᱡᱩᱜ ᱢᱮ ᱦᱟᱸᱜ ᱯᱷᱳᱱ ᱠᱟᱛᱮᱢ ᱵᱟᱲᱟᱭ ᱚᱪᱚᱧᱟ ᱛᱤᱥᱮᱢ ᱦᱤᱡᱩᱜᱼᱟ ᱦᱮᱸ ᱦᱮᱸ ᱦᱮᱸ ᱦᱮᱸ